ᱟᱵᱚ ᱥᱟᱶᱛᱟ ᱨᱮᱫᱚ ᱟᱭᱢᱟ ᱥᱚᱝᱜᱚᱴᱷᱚᱱ ᱢᱮᱱᱟᱜᱼᱟ ᱡᱟᱦᱟᱸ ᱫᱚ ᱟᱵᱚ ᱥᱟᱶᱛᱟ ᱞᱟᱹᱜᱤᱫ ᱟᱹᱰᱤ ᱵᱷᱟᱹᱜᱤ ᱠᱚ ᱠᱟᱹᱢᱤᱭᱮᱫᱟ ᱥᱚᱝᱜᱚᱴᱷᱚᱱ ᱨᱮ ᱜᱟᱶᱛᱟ ᱫᱚ ᱥᱟᱶᱛᱟ ᱨᱮᱱ ᱦᱚᱲ ᱠᱚ ᱢᱤᱫᱴᱷᱮᱱ ᱛᱚᱞ ᱫᱚᱦᱚ ᱞᱟᱹᱜᱤᱫᱼᱮ ᱨᱤᱠᱟᱹᱭᱟ ᱡᱩᱢᱤᱫ ᱫᱟᱲᱮ ᱥᱚᱫᱚᱨ ᱞᱟᱹᱭᱟᱠᱚᱣᱟᱭ ᱦᱚᱲ ᱠᱚᱣᱟᱜ ᱡᱟᱦᱟᱱᱟᱜ ᱠᱟᱹᱢᱤᱨᱮ ᱪᱮᱥᱴᱟ ᱚᱠᱛᱚ ᱩᱱᱠᱩᱣᱟᱜ ᱜᱚᱲᱚᱭ ᱮᱢᱟ ᱠᱚᱣᱟ ᱥᱟᱢᱟᱱᱚᱢ ᱥᱟᱶ ᱡᱚᱱᱚᱲᱟᱣ ᱟᱨ ᱵᱟᱱᱟᱨ ᱵᱟᱱᱟᱨ ᱛᱟᱞᱟᱨᱮ ᱡᱚᱲᱟᱣ ᱢᱤᱫ ᱠᱚᱣᱟᱭ ᱥᱚᱝᱜᱚᱴᱷᱚᱱ ᱫᱚ ᱵᱟᱨᱭᱟ ᱟᱨᱵᱟᱝ ᱚᱱᱟᱠᱷᱚᱱ ᱡᱟᱹᱥᱛᱤ ᱦᱚᱲ ᱢᱮᱥᱟ ᱠᱟᱛᱮᱫ ᱢᱤᱫᱴᱟᱝ ᱩᱫᱮᱥ ᱥᱮ ᱢᱤᱫᱴᱟᱝ ᱠᱟᱹᱢᱤ ᱚᱱᱟ ᱯᱩᱨᱟᱹᱣ ᱞᱟᱹᱜᱤᱫ ᱡᱚᱥ ᱠᱚ ᱫᱚᱦᱚᱭᱟ ᱟᱨ ᱚᱱᱟ ᱡᱚᱥ ᱯᱩᱨᱟᱹᱣ ᱞᱟᱹᱜᱤᱫ ᱞᱮᱛᱟᱲ ᱠᱟᱹᱢᱤ ᱨᱮᱠᱚ ᱪᱷᱩᱴᱟᱹᱣ ᱠᱚᱜᱼᱟ ᱜᱟᱶᱛᱟ ᱛᱟᱞᱟᱨᱮ ᱡᱩᱢᱤᱫ ᱫᱟᱲᱮ ᱠᱚ ᱞᱟᱹᱭ ᱥᱚᱫᱚᱨ ᱟᱠᱚᱣᱟ ᱚᱱᱟᱨᱮ ᱚᱠᱟ ᱞᱮᱠᱟᱛᱮ ᱱᱟᱯᱟᱭ ᱛᱟᱦᱮᱸ ᱦᱩᱭᱩᱜᱼᱟ ᱫᱩᱠᱢᱩᱦᱤᱢ ᱚᱠᱛᱚᱨᱮ ᱜᱚᱲᱚ ᱥᱚᱯᱚᱦᱚᱫ ᱡᱚᱛᱚ ᱞᱮᱠᱟ ᱠᱟᱹᱢᱤ ᱠᱚᱭ ᱞᱟᱹᱭ ᱥᱚᱫᱚᱨ ᱟᱠᱚᱣᱟ ᱥᱮ ᱜᱚᱲᱚ ᱟᱠᱚᱣᱟᱭ ᱟᱨ ᱟᱭᱢᱟ ᱞᱮᱠᱟᱱ ᱠᱟᱹᱢᱤ ᱠᱚᱦᱚᱸᱭ ᱛᱚᱨᱟᱣ ᱠᱚᱣᱟ